ᱤᱛᱩᱱ ᱟᱥᱲᱟᱨᱮ ᱤᱧᱟᱹᱜ ᱠᱩᱥᱤᱭᱟᱱ ᱥᱟᱛᱟᱢ ᱫᱚ ᱦᱩᱭᱩᱜ ᱠᱟᱱᱟ ᱡᱤᱵᱚᱱ ᱵᱤᱜᱽᱜᱟᱱ ᱟᱨ ᱡᱤᱵᱚᱱ ᱵᱤᱜᱽᱜᱟᱱ ᱱᱚᱣᱟ ᱠᱟᱨᱚᱱ ᱛᱮ ᱦᱩᱭᱩᱜ ᱠᱟᱱᱟ ᱛᱤᱧᱟᱹ ᱠᱟᱨᱚᱱ ᱚᱱᱟ ᱫᱚ ᱢᱟᱱᱮ ᱟᱵᱚ ᱡᱟᱦᱟᱸ ᱪᱮᱫ ᱞᱮᱠᱟ ᱠᱟᱛᱮ ᱢᱟᱱᱮ ᱢᱤᱫ ᱦᱚᱲ ᱵᱚᱱ ᱵᱮᱱᱟᱣ ᱠᱟᱱᱟ ᱡᱤᱵ ᱵᱳᱭᱪᱤᱛᱨᱚ ᱡᱟᱦᱟ ᱡᱤᱵ ᱵᱳᱭᱪᱤᱛᱨᱚ ᱥᱚᱢᱢᱚᱱᱫᱷᱮ ᱟᱹᱰᱤ ᱠᱤᱪᱷᱩ ᱵᱟᱲᱟᱭ ᱛᱮᱱᱟᱜ ᱢᱮᱱᱟᱜᱼᱟ ᱟᱨ ᱢᱟᱱᱮ ᱚᱱᱮᱠ ᱠᱤᱪᱷᱩ ᱡᱟᱦᱟᱸ ᱵᱟᱲᱟᱭ ᱛᱮᱱᱟᱜ ᱟᱹᱰᱤ ᱠᱤᱪᱷᱩ ᱡᱟᱦᱟᱸ ᱫᱚ ᱚᱱᱟ ᱠᱷᱚᱱ ᱵᱟᱲᱟᱭ ᱧᱟᱢᱚᱜᱼᱟ ᱡᱮ ᱪᱤᱠᱟᱹᱛᱮ ᱯᱚᱨᱤᱵᱮᱥ ᱛᱚᱭᱨᱤᱭ ᱠᱟᱱᱟ ᱪᱤᱠᱟᱹᱛᱮ ᱯᱚᱨᱤᱵᱮᱥ ᱠᱷᱚᱱ ᱡᱤᱵ ᱠᱚ ᱛᱚᱭᱨᱤᱭ ᱠᱟᱱᱟ ᱟᱨ ᱚᱱᱟ ᱥᱟᱛᱟᱢ ᱫᱚ ᱟᱸᱰᱤ ᱠᱮᱴᱮᱡ ᱢᱚᱱᱮ ᱦᱩᱭᱩᱜ ᱠᱟᱱᱛᱤᱧᱟ ᱠᱟᱨᱚᱱ ᱚᱱᱟ ᱥᱟᱛᱟᱢ ᱫᱚ ᱟᱹᱰᱤ ᱤᱧᱟᱹᱜ ᱠᱩᱥᱤ ᱨᱟᱹᱥᱠᱟᱹ ᱠᱩᱥᱤ ᱥᱟᱛᱟᱢ ᱛᱟᱦᱮᱸ ᱠᱟᱱᱟ ᱡᱟᱦᱟᱸ ᱫᱚ ᱤᱧ ᱢᱚᱱᱮ ᱠᱩᱥᱤ ᱨᱟᱹᱥᱠᱟᱹ ᱠᱟᱛᱮ ᱚᱱᱟᱧ ᱯᱟᱲᱦᱟᱣᱮᱫ ᱛᱟᱦᱮᱱᱟ ᱟᱨ ᱤᱧᱟᱹᱜ ᱤᱥᱠᱩᱞ ᱫᱤᱱ ᱨᱮ ᱢᱤᱫᱴᱟᱝ ᱥᱩᱠᱼᱟᱱ ᱩᱭᱦᱟᱹᱨ ᱫᱚ ᱦᱩᱭᱩᱜ ᱠᱟᱱᱟ ᱡᱟᱦᱟᱸ ᱤᱥᱠᱩᱞ ᱡᱤᱵᱚᱱ ᱫᱚ ᱟᱹᱰᱤ ᱵᱷᱟᱜᱮ ᱡᱤᱵᱚᱱ ᱠᱟᱱᱟ ᱚᱱᱟ ᱥᱩᱢᱟᱹᱭ ᱫᱚ ᱟᱹᱰᱤ ᱜᱟᱛᱮ ᱛᱟᱦᱮᱸ ᱜᱟᱛᱮ ᱠᱚᱠᱚ ᱛᱟᱦᱮᱸ ᱠᱟᱱᱟ ᱢᱤᱫᱥᱟᱶ ᱛᱮᱞᱮ ᱯᱟᱲᱦᱟᱣ ᱠᱟᱫᱟ ᱢᱤᱫ ᱥᱟᱶᱛᱮᱞᱮ ᱛᱟᱦᱮᱣ ᱠᱟᱱᱟ ᱟᱨ ᱚᱱᱟ ᱫᱤᱱ ᱠᱚ ᱟᱹᱰᱤ ᱯᱟᱨᱚᱢ ᱪᱟᱞᱟᱣ ᱠᱟᱱᱟ ᱡᱟᱦᱟᱸ ᱨᱮᱫᱚ ᱨᱟᱜ ᱨᱚᱲ ᱥᱮ ᱠᱩᱥᱤ ᱨᱟᱹᱥᱠᱟᱹ ᱡᱚᱛᱚ ᱠᱤᱪᱷᱩᱜᱮ ᱛᱟᱦᱮᱸ ᱠᱟᱱᱟ ᱡᱟᱦᱟᱸ ᱫᱚ ᱱᱤᱛᱚᱜ ᱫᱚ ᱯᱟᱨᱚᱢ ᱪᱟᱞᱟᱣ ᱠᱟᱱᱟ ᱟᱨ ᱤᱧ ᱫᱚ ᱚᱱᱟ ᱚᱱᱟ ᱫᱤᱱ ᱠᱚ ᱡᱩᱫᱤ ᱟᱨᱚ ᱨᱩᱣᱟᱹᱲ ᱦᱮᱡ ᱠᱚᱜᱼᱟ ᱟᱹᱰᱤᱧ ᱠᱩᱥᱤᱠᱚᱜ ᱠᱮᱭᱟ ᱟᱨ ᱤᱥᱠᱩᱞ ᱡᱤᱵᱚᱱ ᱫᱚ ᱟᱹᱰᱤ ᱵᱷᱟᱜᱮ ᱡᱤᱵᱚᱱ ᱠᱟᱱᱟ ᱚᱱᱟ ᱫᱚ ᱛᱤᱥ ᱦᱚᱸ ᱵᱟᱝ ᱨᱩᱣᱟᱹᱲᱟ